ᱱᱟᱦᱟᱜ ᱚᱠᱛᱚ ᱫᱚ ᱪᱟᱞᱟᱜ ᱠᱟᱱᱟ ᱰᱤᱡᱤᱴᱟᱞ ᱡᱩᱜᱽ ᱱᱮᱛᱟᱨ ᱠᱩᱲᱤᱼᱠᱚᱲᱟ ᱠᱚ ᱛᱤᱨᱮ ᱡᱟᱦᱟᱸ ᱛᱟᱦᱮᱱ ᱪᱟᱦᱮᱸ ᱵᱟᱝ ᱛᱟᱦᱮᱱ ᱚᱲᱟᱜ ᱨᱮ ᱡᱚᱢ ᱛᱟᱦᱮᱱ ᱪᱟᱦᱮᱸ ᱵᱟᱝ ᱛᱟᱦᱮᱱ ᱠᱤᱱᱛᱩ ᱥᱚᱵ ᱦᱚᱲᱟᱜ ᱛᱤ ᱨᱮ ᱯᱷᱳᱱ ᱫᱚ ᱛᱟᱦᱮᱱ ᱜᱮᱭᱟ ᱱᱮᱛᱟᱨ ᱟᱵᱚ ᱥᱟᱱᱛᱟᱲ ᱦᱚᱲ ᱠᱚ ᱤᱱᱟᱹᱜ ᱠᱚ ᱩᱛᱱᱟᱹᱣ ᱠᱟᱱᱟ ᱡᱮ ᱥᱚᱵ ᱠᱷᱚᱵᱚᱨ ᱠᱚ ᱯᱷᱳᱱ ᱨᱮᱜᱮ ᱠᱚ ᱵᱟᱰᱟᱭᱫᱟ ᱯᱷᱳᱱ ᱨᱮᱱᱟᱜ ᱯᱷᱮᱥᱵᱩᱠ ᱴᱩᱭᱴᱟᱨ ᱤᱱᱥᱴᱟᱜᱨᱟᱢ ᱥᱚᱵ ᱯᱷᱳᱱ ᱨᱮᱜᱮ ᱛᱟᱦᱮᱸ ᱫᱚ ᱛᱟᱦᱮᱱ ᱜᱮᱭᱟ ᱱᱮᱛᱟᱨ ᱠᱚ ᱠᱩᱲᱤᱼᱠᱚᱲᱟ ᱠᱚᱫᱚ ᱠᱷᱚᱵᱚᱨ ᱫᱚ ᱴᱤᱵᱷᱤ ᱠᱚᱨᱮ ᱫᱚ ᱥᱮ ᱨᱮᱰᱤᱭᱳ ᱠᱚᱨᱮ ᱫᱚ ᱵᱟᱠᱚ ᱧᱮᱞ ᱛᱮ ᱯᱷᱚᱱ ᱨᱮᱱᱟᱜ ᱯᱷᱮᱥᱵᱩᱠ ᱣᱟᱴᱥᱮᱯ ᱤᱱᱥᱴᱟ ᱟᱵᱟᱨ ᱴᱩᱭᱴᱟᱨ ᱠᱚᱨᱮ ᱠᱚ ᱧᱮᱞᱟ ᱯᱷᱮᱥᱵᱩᱠ ᱨᱮ ᱡᱟᱦᱟᱸ ᱫᱤᱥᱚᱢ ᱨᱮ ᱥᱮ ᱫᱤᱥᱚᱢ ᱵᱟᱦᱨᱮ ᱨᱮ ᱟᱢᱟᱜ ᱴᱚᱞᱟᱨᱮ ᱟᱢᱟᱜ ᱚᱲᱟᱜ ᱯᱟᱥᱮᱨᱮ ᱪᱮᱫ ᱜᱷᱚᱴᱚᱱᱟ ᱜᱷᱚᱴᱟᱜ ᱠᱟᱱᱟ ᱞᱩᱛᱩᱨ ᱛᱮᱫᱚᱢ ᱟᱸᱡᱚᱢ ᱧᱟᱢ ᱪᱟᱦᱮ ᱵᱟᱢ ᱧᱟᱢ ᱯᱷᱚᱱ ᱨᱮᱫᱚ ᱵᱟᱰᱟᱭ ᱜᱮᱭᱟᱢ ᱯᱷᱮᱥᱵᱩᱠ ᱨᱮᱫᱚ ᱠᱚ ᱯᱳᱥᱴ ᱜᱮᱭᱟ ᱚᱠᱚᱭ ᱚᱠᱟ ᱛᱮᱠᱚ ᱪᱟᱞᱟᱣ ᱞᱮᱱᱟ ᱵᱟᱹᱠᱩ ᱪᱟᱞᱟᱣ ᱞᱮᱱᱟ ᱚᱠᱚᱭ ᱪᱮᱫ ᱠᱚ ᱠᱠᱚᱨᱟᱣᱫᱟ ᱟᱠᱚᱣᱟᱜ ᱴᱮᱞᱮᱱᱴ ᱥᱚᱵ ᱱᱤᱭᱟᱹ ᱯᱷᱮᱥᱵᱩᱠ ᱤᱱᱥᱴᱟ ᱨᱮ ᱯᱳᱥᱴ ᱫᱟᱲᱮᱭᱟᱜ ᱠᱚ ᱱᱤᱭᱟᱹ ᱯᱷᱮᱥᱵᱩᱠ ᱤᱱᱥᱴᱟᱨᱮ ᱠᱷᱚᱵᱚᱨ ᱪᱷᱟᱲᱟ ᱟᱨᱚ ᱟᱭᱢᱟ ᱠᱟᱹᱢᱤᱜᱮ ᱦᱩᱭᱩᱜ ᱠᱟᱱᱟ ᱱᱤᱭᱟᱹ ᱤᱱᱥᱴᱟ ᱠᱚ ᱯᱷᱮᱥᱵᱩᱠ ᱠᱚ ᱟᱵᱚ ᱨᱟᱹᱥᱠᱟᱹ ᱞᱟᱹᱜᱤᱫ ᱥᱮᱨᱮᱧ ᱠᱚᱠᱚ ᱟᱸᱡᱚᱢᱚᱜᱼᱟ ᱥᱮ ᱵᱤᱰᱷᱤᱭᱚ ᱠᱚᱵᱚᱱ ᱧᱮᱞᱟ ᱮᱱᱮᱡ ᱠᱚᱵᱚᱱ ᱧᱮᱞᱟ ᱚᱱᱟ ᱠᱷᱚᱡ ᱟᱹᱰᱤ ᱜᱮ ᱵᱮᱥᱜᱮ ᱵᱩᱡᱷᱟᱹᱜᱼᱟ ᱵᱚᱞᱮ ᱨᱟᱹᱥᱠᱟᱹ ᱜᱮ ᱵᱩᱡᱷᱟᱹᱜᱼᱟ ᱥᱮᱨᱮᱧ ᱠᱚ ᱮᱱᱮᱡ ᱠᱚ ᱧᱮᱞ ᱠᱟᱛᱮ ᱟᱸᱡᱚᱢ ᱠᱟᱛᱮ ᱚᱱᱟ ᱥᱟᱶ ᱥᱟᱶᱛᱮ ᱜᱟᱛᱮ ᱠᱚᱠᱚ ᱦᱩᱭᱩᱜ ᱠᱟᱱᱟ ᱱᱮᱛᱟᱨ ᱫᱚ ᱚᱱᱠᱟ ᱥᱟᱺᱜᱤᱧ ᱫᱤᱥᱚᱢ ᱨᱮᱱ ᱚᱠᱚᱭᱴᱟᱜ ᱫᱟᱫᱟ ᱥᱟᱛᱮ ᱠᱚᱲᱟ ᱥᱟᱛᱮ ᱟᱵᱚ ᱱᱚᱣᱟ ᱫᱤᱥᱟᱹᱢ ᱨᱮ ᱠᱩᱲᱤ ᱠᱚ ᱥᱟᱶᱛᱮ ᱨᱚᱯᱚᱲ ᱠᱚᱦᱚᱸ ᱜᱟᱱᱚᱜ ᱜᱮᱭᱟ ᱥᱮ ᱫᱟᱫᱟ ᱫᱤᱫᱤ ᱠᱚᱣᱟᱜ ᱰᱤᱥᱠᱟᱥᱮᱱ ᱛᱟᱨᱯᱚᱨ ᱤᱭᱟᱹ ᱜᱨᱩᱯ ᱵᱮᱱᱟᱣ ᱠᱟᱛᱮ ᱚᱱᱟᱨᱮ ᱯᱟᱲᱦᱟᱣ ᱠᱚᱦᱚᱸ ᱪᱟᱹᱞᱩᱜ ᱠᱟᱱ ᱜᱮᱭᱟ ᱯᱷᱮᱥᱵᱩᱠ ᱥᱮ ᱣᱟᱴᱥᱮᱯ ᱢᱟᱫᱽᱫᱷᱚᱢ ᱨᱮ ᱛᱟᱨᱯᱚᱨ ᱚᱱᱟ ᱯᱷᱮᱥᱵᱩᱠ ᱠᱚᱨᱮ ᱤᱱᱥᱴᱟ ᱠᱚᱨᱮ ᱨᱚᱲ ᱠᱟᱛᱮ ᱱᱮᱛᱟᱨ ᱠᱚ ᱠᱩᱲᱤᱼᱠᱚᱲᱟ ᱫᱚ ᱵᱟᱯᱞᱟ ᱦᱚᱸᱠᱚ ᱵᱟᱯᱞᱟᱜ ᱠᱟᱱ ᱜᱮᱭᱟ ᱱᱮᱛᱟᱨ ᱫᱚ ᱚᱱᱟ ᱥᱟᱶ ᱥᱟᱶᱛᱮ ᱱᱤᱭᱟᱹ ᱥᱳᱥᱟᱞ ᱢᱤᱰᱤᱭᱟ ᱢᱟᱱᱮ ᱯᱷᱮᱥᱵᱩᱠ ᱴᱩᱭᱴᱟᱨ ᱠᱷᱚᱡ ᱟᱭᱢᱟ ᱦᱚᱲ ᱱᱤᱡᱮᱨ ᱴᱮᱞᱮᱱᱴ ᱠᱚ ᱩᱫᱩᱜ ᱠᱟᱛᱮ ᱴᱟᱠᱟ ᱦᱚᱸᱠᱚ ᱠᱟᱢᱟᱣᱮᱜ ᱜᱮᱭᱟ ᱱᱮᱛᱟᱨ ᱫᱚ ᱦᱚᱲ ᱫᱚ ᱴᱤᱵᱷᱤ ᱠᱚᱨᱮ ᱫᱚ ᱯᱷᱤᱞᱤᱢ ᱠᱚᱫᱚ ᱵᱟᱠᱚ ᱧᱮᱞ ᱛᱮ ᱯᱷᱳᱱ ᱠᱚᱨᱮ ᱜᱮ ᱧᱮᱞ ᱛᱮ ᱟᱨ ᱚᱱᱟ ᱠᱚ ᱧᱮᱞ ᱪᱮᱫ ᱠᱟᱛᱮ ᱟᱠᱚ ᱟᱠᱚ ᱛᱮᱜᱮ ᱠᱚ ᱯᱷᱤᱞᱤᱢ ᱠᱚ ᱵᱮᱱᱟᱣᱫᱟ ᱤᱱᱥᱴᱟ ᱜᱨᱟᱢ ᱨᱮᱫᱚ ᱥᱚᱵ ᱠᱚᱲᱟᱼᱠᱩᱲᱤ ᱜᱮ ᱟᱹᱠᱩ ᱱᱚᱡᱚᱨ ᱨᱮᱫᱚ ᱢᱤᱫ ᱢᱤᱫ ᱛᱮ ᱮᱠᱴᱟᱨ ᱠᱟᱱᱟ ᱠᱚ ᱥᱮᱨᱮᱧ ᱟᱠᱚ ᱮᱱᱮᱡ ᱟᱠᱚ ᱱᱮᱛᱟᱨ ᱡᱩᱜᱽ ᱨᱮ ᱮᱢᱚᱱ ᱠᱳᱱᱳ ᱠᱚᱲᱟᱼᱠᱩᱲᱤ ᱵᱟᱹᱱᱩᱜ ᱠᱚᱣᱟ ᱡᱟᱦᱟᱸᱭ ᱤᱱᱥᱴᱟ ᱠᱚᱠᱚ ᱪᱟᱹᱞᱩᱭᱟ ᱥᱮ ᱯᱷᱮᱥᱵᱩᱠ ᱵᱟᱠᱚ ᱪᱟᱹᱞᱩᱭᱟ